ᱦᱮᱞᱳ ᱱᱚᱨᱮᱱᱫᱟ ᱡᱚᱦᱟᱨᱜᱮ ᱦᱮᱸ ᱪᱮᱫᱞᱮᱠᱟ ᱢᱮᱱᱟᱢᱟ ᱛᱟᱦᱞᱮ ᱦᱮᱸ ᱤᱧ ᱦᱚᱸ ᱱᱟᱯᱟᱭ ᱜᱮ ᱢᱤᱱᱟᱹᱧᱟ ᱦᱮᱸ ᱚ ᱜᱟᱞᱢᱟᱨᱟᱣ ᱫᱩᱧ ᱞᱟᱹᱭᱮᱫ ᱛᱟᱦᱮᱱᱟ ᱡᱮ ᱛᱤᱞᱠᱟᱹ ᱢᱟᱹᱡᱷᱤᱭᱟᱜ ᱡᱟᱱᱟᱢ ᱢᱟᱦᱟ ᱥᱮᱴᱮᱨᱚᱜ ᱠᱟᱱᱟ ᱛᱟᱦᱞᱮ ᱚᱱᱟ ᱠᱚ ᱞᱟᱹᱜᱤᱫᱛᱮ ᱪᱮᱫᱞᱮᱠᱟ ᱠᱟᱹᱢᱤᱦᱚᱨᱟ ᱠᱚᱵᱚᱱ ᱥᱟᱯᱲᱟᱣᱟ ᱚᱱᱟᱠᱚ ᱠᱟᱹᱴᱤᱡ ᱡᱩᱠᱛᱤ

ᱦᱮᱸ ᱚᱱᱟᱢᱟ ᱦᱮᱸᱜᱮ ᱟᱵᱚᱣᱟᱜ ᱥᱟᱶᱛᱟ ᱨᱮᱱᱟᱜ ᱡᱟᱦᱟᱸ ᱮᱱᱮᱡ ᱥᱮᱨᱮᱧ ᱢᱮᱱᱟᱜ ᱛᱟᱵᱚᱱ ᱥᱮ ᱥᱮᱨᱣᱟ ᱨᱮᱱᱟᱜ ᱚᱱᱟ ᱠᱚ ᱟᱛᱮᱵᱚᱱ ᱯᱟᱞᱟᱣ ᱞᱮᱠᱷᱟᱱ ᱢᱟ ᱟᱹᱰᱤ ᱱᱟᱯᱟᱭᱚᱜ ᱜᱮ ᱟᱫᱚ ᱚᱱᱟᱢᱟ ᱦᱮᱸᱜᱮ ᱴᱷᱤᱠ ᱠᱟᱛᱷᱟ ᱜᱮᱢ ᱞᱟᱹᱭᱮᱫ ᱠᱟᱱ ᱟᱫᱚ ᱚᱱᱟᱠᱚ ᱠᱷᱚᱨᱚᱪ ᱢᱟᱱᱮ ᱪᱮᱫ ᱞᱮᱠᱟ ᱠᱷᱚᱨᱚᱪᱚᱜ ᱛᱟᱵᱚᱱᱟ ᱚᱱᱟ ᱠᱚᱜᱮ ᱚᱠᱟ ᱠᱚᱨᱮ ᱠᱷᱚᱱ ᱵᱚᱱ ᱡᱚᱜᱟᱲᱟ

ᱦᱮᱸ ᱚᱱᱟ ᱢᱟ ᱦᱮᱸᱜᱮ ᱴᱷᱤᱠᱜᱮᱢ ᱞᱟᱹᱭᱮᱫ ᱠᱟᱱᱟ ᱞᱟ ᱭ ᱢᱟ ᱟᱫᱚ ᱚᱱᱟᱜᱮ ᱮᱱᱛᱮᱫ ᱤᱧ ᱦᱚᱸ ᱡᱟᱦᱟᱸ ᱮᱱᱛᱮᱫ ᱠᱷᱚᱨᱚᱪ ᱡᱟᱦᱟᱸ ᱟᱹᱛᱩᱴᱚᱞᱟ ᱠᱚᱨᱮᱵᱚᱱ ᱵᱷᱮᱡᱟᱭᱮᱫ ᱠᱟᱱᱟ ᱚᱱᱟ ᱠᱚᱨᱮ ᱢᱟ ᱦᱮᱸᱜᱮ ᱚᱱᱟᱠᱚᱛᱮ ᱦᱩᱭᱩᱜ ᱛᱟᱵᱚᱱ ᱠᱷᱟᱱ ᱟᱹᱰᱤ ᱱᱟᱯᱟᱭ ᱜᱮ ᱟᱨ ᱟᱵᱚ ᱛᱚ ᱵᱟᱹᱲᱛᱤ ᱦᱟᱸᱰᱮ ᱱᱟᱸᱰᱮ ᱫᱚ ᱵᱟᱹᱲᱛᱤ ᱵᱟᱵᱚᱱ ᱪᱟᱸᱫᱟᱭ ᱛᱟᱦᱮᱱ ᱥᱮ ᱦᱚᱲ ᱞᱮᱠᱟ ᱫᱚ ᱛᱚ ᱚᱱᱟᱠᱚ ᱟᱛᱮ ᱜᱮᱵᱚᱱ ᱠᱚᱨᱟᱣ ᱞᱮᱠᱷᱟᱱ ᱱᱟᱯᱟᱭᱚᱜ ᱜᱮ ᱤᱧ ᱦᱚᱸ ᱛᱚ ᱚᱱᱟᱜᱤᱧ ᱞᱟᱹᱭᱮᱫ ᱛᱟᱦᱮᱱᱟ ᱦᱮᱸ ᱦᱮᱸ ᱚᱱᱟ ᱜᱮᱥᱮ ᱟᱢ ᱫᱚ ᱪᱮᱫᱟᱜ ᱥᱮ ᱟᱢ ᱴᱷᱮᱱ ᱫᱚ ᱡᱩᱠᱛᱤ ᱦᱟᱛᱟᱣ ᱠᱟᱱᱟ ᱟᱢ ᱫᱚ ᱟᱹᱠᱷᱤᱨ ᱨᱮᱱ ᱢᱤᱫᱴᱮᱱ ᱵᱚᱦᱚᱜ ᱠᱟᱱᱟᱢ ᱥᱮ ᱟᱢ ᱫᱚ ᱛᱚ ᱪᱮᱠᱟ ᱱᱚᱣᱟ ᱟᱵᱚᱣᱟᱜ ᱥᱟᱶᱛᱟ ᱨᱮᱱᱟᱜ ᱠᱟᱹᱢᱤᱦᱚᱨᱟ ᱥᱮ ᱡᱟᱦᱟᱸ ᱜᱟᱶᱛᱟ ᱠᱟᱱ ᱛᱟᱵᱚᱱ ᱟᱵᱚ ᱵᱚᱱ ᱵᱮᱱᱟᱣ ᱟᱠᱟᱫ ᱚᱱᱟ ᱪᱮᱫᱞᱮᱠᱟ ᱠᱟᱛᱮ ᱦᱟᱨᱟ ᱨᱟᱠᱟᱵᱚᱜ ᱚᱱᱟ ᱠᱚᱜᱮ ᱥᱮ ᱟᱢᱫᱚ ᱧᱮᱞ ᱩᱨᱩᱢᱟ ᱵᱷᱟᱹᱜᱤ ᱴᱷᱤᱠᱛᱮ ᱚᱱᱟᱛᱮ ᱟᱢ ᱴᱷᱮᱱ ᱡᱩᱠᱛᱤ ᱦᱟᱛᱟᱣ ᱫᱚ ᱞᱟᱹᱠᱛᱤ ᱛᱟᱦᱮᱸ ᱠᱟᱱ ᱜᱮᱭᱟ ᱚᱱᱟᱛᱮ ᱟᱢ ᱴᱷᱮᱱ ᱜᱟᱞᱢᱟᱨᱟᱣᱤᱧ ᱫᱚᱦᱚ ᱞᱮᱫᱼᱟ ᱤᱧᱟᱹᱜ ᱫᱚ ᱟᱫᱚ ᱡᱟᱭᱦᱳᱠ ᱟᱢᱮᱢ ᱞᱟᱹᱭ ᱠᱮᱫ ᱜᱮᱭᱟ ᱛᱚ ᱚᱱᱟ ᱛᱟᱞᱟ ᱛᱮᱜᱮ ᱡᱟᱸᱦᱮᱞᱮᱠᱟ ᱜᱮ ᱡᱷᱚᱛᱚ ᱦᱚᱲ ᱛᱮᱵᱚᱱ ᱯᱟᱞᱟᱣᱟ ᱯᱟᱞᱟᱣ ᱢᱟ ᱟᱫᱚ ᱵᱮᱥ ᱱᱟᱯᱟᱭᱚᱜ ᱜᱮᱭᱟ ᱡᱷᱚᱛᱚ ᱦᱚᱲ ᱛᱮᱵᱚᱱ ᱯᱟᱞᱟᱣ ᱞᱮᱠᱷᱟᱱ ᱢᱟ ᱟᱪᱪᱷ ᱴᱷᱤᱠᱜᱮᱭᱟ ᱦᱮᱸᱢᱟ ᱛᱟᱦᱞᱮ ᱮᱠᱟᱞᱛᱮ ᱟᱫᱚ ᱮᱜᱟᱨᱚ ᱛᱟᱹᱨᱤᱠᱷ ᱦᱤᱞᱳᱜ ᱥᱟᱱᱟᱢ ᱦᱚᱲ ᱴᱷᱮᱱ ᱱᱮᱶᱛᱟ ᱵᱚᱱ ᱵᱷᱮᱡᱟᱭᱟ ᱟᱨ ᱮᱱ ᱦᱤᱞᱳᱜ ᱜᱮ ᱚᱸᱰᱮ ᱵᱚᱱ ᱡᱟᱨᱣᱟᱜ ᱢᱟ ᱦᱩᱸ ᱦᱮᱸ ᱦᱮᱸᱢᱟ ᱛᱚᱵᱮ ᱡᱚᱦᱟᱨᱜᱮ